ᱡᱚᱦᱟᱨ ᱜᱮ ᱜᱚᱢᱠᱮ ᱤᱧ ᱫᱩᱵᱨᱟᱡᱽ ᱴᱩᱰᱩᱧ ᱢᱮᱱᱮᱫ ᱛᱟᱦᱮᱸ ᱜᱚᱢᱠᱮ ᱤᱧ ᱜᱮᱥ ᱤᱧ ᱮᱰᱵᱷᱟᱱᱥ ᱤᱧ ᱵᱩᱠᱤᱧ ᱞᱮᱫ ᱛᱟᱦᱮᱸᱜ ᱟᱫᱚ ᱟᱹᱞᱤᱧ ᱵᱟᱦᱨᱮ ᱫᱤᱥᱚᱢ ᱥᱮᱫ ᱞᱤᱧ ᱪᱟᱞᱟᱜ ᱠᱟᱱᱟᱭᱤᱧ ᱟᱫᱚ ᱱᱤᱛᱚᱜ ᱢᱟ ᱵᱟᱹᱧ ᱮᱴᱮᱱ ᱫᱟᱲᱮᱭᱟᱜᱼᱟ ᱵᱟᱹᱧ ᱰᱮᱞᱤᱵᱷᱟᱨᱤ ᱫᱟᱲᱮᱭᱟᱜᱼᱟ ᱟᱫᱚ ᱵᱟᱹᱧ ᱨᱤᱥᱤᱵᱽ ᱫᱟᱲᱮᱭᱟᱜᱼᱟ ᱢᱮᱱᱠᱷᱟᱱ ᱚᱱᱟ ᱜᱮᱥ ᱠᱟᱹᱡ ᱛᱟᱹᱵᱤᱱ ᱵᱟᱹᱛᱤᱞ ᱦᱟᱛᱟᱲ ᱧᱚᱜ ᱠᱟᱱ ᱵᱤᱱ ᱦᱮᱡ ᱞᱮᱱᱠᱷᱟᱱ ᱞᱤᱧ ᱫᱚᱲᱦᱟᱛᱮ ᱟᱹᱞᱤᱧ ᱞᱤᱧ ᱵᱩᱠᱤᱝᱟ ᱦᱮᱸᱥᱮ ᱜᱚᱢᱠᱮ ᱟᱫᱚ ᱱᱤᱛᱚᱜ ᱫᱚ ᱵᱟᱹᱛᱤᱞ ᱦᱟᱛᱟᱲ ᱠᱟᱜ ᱵᱤᱱ ᱫᱟᱬᱟᱱ ᱵᱟᱦᱨᱮ ᱫᱤᱥᱚᱢ ᱠᱷᱚᱱ ᱞᱤᱧ ᱦᱮᱡ ᱞᱮᱱᱠᱷᱟᱱ ᱟᱨ ᱫᱚᱦᱲᱟᱞᱤᱧ ᱵᱩᱠᱤᱝᱟ ᱦᱟᱸᱜ